ᱟᱞᱮ ᱜᱟᱡᱚᱞ ᱨᱮᱫᱚ ᱵᱟᱨ ᱴᱷᱮᱡ ᱜᱮ ᱡᱤᱭᱟᱹᱞᱤ ᱪᱤᱠᱤᱛᱥᱟ ᱫᱚ ᱦᱩᱭᱩᱜ ᱠᱟᱱᱟ ᱢᱤᱫᱴᱟᱱ ᱫᱚ ᱜᱟᱡᱚᱞ ᱟᱨ ᱢᱤᱫᱴᱟᱱ ᱫᱚ ᱟᱞᱚᱢᱯᱩᱨ ᱚᱸᱰᱮ ᱫᱚ ᱚᱠᱚᱭ ᱠᱚ ᱵᱟᱠᱚ ᱡᱚᱢᱟ ᱩᱱᱠᱩ ᱠᱚᱠᱚ ᱤᱱᱡᱮᱠᱥᱮᱱ ᱟᱨ ᱚᱱᱟ ᱤᱱᱡᱮᱠᱥᱮᱱ ᱵᱟᱠᱷᱨᱟ ᱛᱮ ᱚᱸᱰᱮ ᱥᱚᱨᱠᱟᱨᱤ ᱵᱷᱟᱵᱮ ᱧᱩᱛᱩᱢ ᱱᱚᱛᱷᱤ ᱞᱟᱹᱜᱤᱫ ᱛᱮ ᱵᱟᱨ ᱴᱟᱠᱟ ᱯᱚᱭᱥᱟ ᱮᱢᱚᱜ ᱦᱩᱭᱩᱜ ᱠᱟᱱᱟ ᱢᱤᱫᱴᱮᱡ ᱴᱤᱠᱤᱴ ᱠᱚ ᱮᱢᱚᱜᱼᱟ ᱚᱱᱟ ᱴᱤᱠᱤᱴ ᱧᱟᱢ ᱠᱟᱛᱮᱜ ᱩᱱᱠᱩ ᱫᱚ ᱚᱸᱰᱮ ᱠᱚ ᱪᱤᱠᱤᱛᱥᱟ ᱠᱚᱣᱟ ᱪᱤᱠᱤᱛᱥᱟ ᱠᱚᱣᱟ ᱠᱚ ᱤᱱᱡᱮᱠᱥᱮᱱ ᱠᱚᱣᱟᱠᱚ ᱡᱚᱢ ᱨᱟᱱ ᱠᱚ ᱮᱢᱟ ᱠᱚᱣᱟ ᱟᱨ ᱚᱠᱟ ᱫᱚ ᱰᱷᱮᱨ ᱧᱚᱜ ᱨᱩᱣᱟᱹ ᱛᱟᱦᱮᱱ ᱠᱷᱟᱡ ᱚᱱᱟᱫᱚ ᱟᱠᱚ ᱴᱷᱮᱡ ᱵᱟᱝ ᱛᱟᱦᱮᱱ ᱠᱷᱟᱡ ᱵᱟᱦᱚᱨᱮ ᱠᱷᱚᱡ ᱠᱚ ᱠᱤᱨᱤᱧ ᱦᱚᱪᱚᱜ ᱠᱟᱱᱟ ᱟᱨ ᱚᱠᱚᱭ ᱠᱚᱫᱚ ᱵᱮᱥᱚᱨᱠᱟᱨᱤ ᱵᱷᱟᱵᱮ ᱦᱤᱡᱩᱜ ᱠᱟᱱᱟ ᱠᱚ ᱚᱲᱟᱜ ᱨᱮᱠᱚ ᱧᱮᱞ ᱤᱫᱤᱭᱮᱫ ᱠᱚᱣᱟ ᱩᱱᱠᱩ ᱦᱚᱸ ᱢᱚᱡᱽ ᱱᱟᱯᱟᱭ ᱜᱮ ᱨᱟᱱ ᱠᱚ ᱮᱢᱟᱣ ᱠᱚ ᱠᱟᱱᱟ ᱯᱚᱭᱥᱟ ᱠᱚᱛᱮ ᱢᱮᱱᱠᱷᱟᱱ ᱫᱚ ᱟᱞᱮ ᱤᱧᱫᱚ ᱱᱚᱣᱟ ᱠᱚ ᱞᱟᱹᱜᱤᱫ ᱛᱮᱫᱚ ᱵᱟᱨ ᱯᱮ ᱫᱷᱚᱢ ᱢᱮᱨᱚᱢ ᱠᱚᱧ ᱤᱫᱤ ᱟᱠᱟᱫ ᱠᱚᱣᱟ ᱥᱩᱠᱨᱤ ᱠᱚᱧ ᱤᱫᱤ ᱟᱠᱟᱫ ᱠᱚᱣᱟ ᱟᱨ ᱨᱟᱱ ᱦᱚᱪᱚ ᱟᱠᱟᱫ ᱠᱚᱣᱟ ᱢᱚᱡᱽᱜᱮ ᱨᱟᱱ ᱠᱚ ᱮᱢ ᱵᱟᱲᱟᱣ ᱠᱟᱱᱟ